ᱱᱤᱭᱟᱹᱫᱚ ᱟᱞᱮᱭᱟᱜ ᱩᱞ ᱫᱟᱨᱮᱠᱟᱱ ᱜᱮᱭᱟ ᱟᱨ ᱱᱤᱭᱟᱹᱫᱚ ᱟᱞᱮᱭᱟᱜ ᱡᱟᱭᱜᱟᱠᱟᱱ ᱜᱮᱭᱟ ᱛᱳ ᱡᱟᱦᱟᱸᱭᱼᱟᱜ ᱞᱤᱡᱽᱫᱚ ᱵᱟᱞᱮ ᱦᱟᱛᱟᱣ ᱠᱟᱫᱟ ᱵᱟᱵᱟᱛᱟᱹᱠᱤᱱ ᱛᱷᱚᱲᱟ ᱠᱟᱹᱴᱤᱡ ᱠᱤᱱ ᱵᱚᱭᱚᱥ ᱮᱱᱟᱛᱚ ᱚᱱᱟᱛᱮ ᱤᱧᱠᱚ ᱡᱤᱢᱟᱹᱣᱠᱟᱫᱤᱧᱟᱹ ᱛᱳ ᱱᱤᱭᱟᱹ ᱞᱟᱹᱜᱤᱫ ᱱᱤᱛᱚᱜ ᱱᱤᱭᱟᱹ ᱫᱮᱠᱷᱟᱥᱚᱱᱟ ᱞᱟᱹᱜᱤᱫ ᱫᱚ ᱤᱧᱜᱮ ᱢᱤᱱᱟᱹᱧᱟᱹ ᱛᱳ ᱤᱧᱜᱮ ᱱᱤᱭᱟᱹᱠᱚ ᱫᱮᱠᱷᱟᱥᱚᱱᱟ ᱵᱟᱲᱟᱭᱟᱹᱧ ᱥᱯᱨᱮ ᱵᱚᱞ ᱫᱟᱜᱼᱤᱧ ᱮᱢᱟᱣᱟᱜᱼᱟ ᱟᱨ ᱡᱚᱠᱷᱚᱱ ᱱᱤᱭᱟᱹ ᱡᱚᱜᱼᱟ ᱡᱚ ᱠᱟᱛᱮᱫ ᱡᱚᱠᱷᱚᱱ ᱵᱤᱞᱤᱜᱼᱟ ᱟᱨ ᱵᱤᱞᱤ ᱵᱟᱲᱟ ᱠᱟᱛᱮᱫ ᱛᱚᱠᱷᱚᱱ ᱛᱚ ᱵᱟᱨᱦᱮ ᱠᱷᱚᱱ ᱢᱟᱱᱮ ᱮᱴᱟᱜ ᱨᱟᱡᱽᱡᱚ ᱠᱷᱚᱱ ᱥᱮ ᱮᱴᱟᱜ ᱰᱤᱥᱴᱤᱠ ᱠᱷᱚᱱ ᱩᱞ ᱠᱤᱨᱤᱧ ᱞᱟᱹᱜᱤᱫ ᱦᱚᱲᱠᱚ ᱦᱤᱡᱩᱜᱚᱼᱟ ᱛᱚ ᱱᱤᱭᱟᱹ ᱱᱚᱰᱮᱫᱚ ᱦᱚᱭᱛᱚ ᱛᱤᱱ ᱛᱷᱮᱠᱮ ᱪᱟᱨ ᱵᱤᱜᱷᱟᱹᱜᱟᱱ ᱢᱮᱱᱟᱜᱼᱟ ᱩᱞ ᱵᱟᱜᱟᱱ ᱞᱟᱦᱟᱛᱮ ᱰᱷᱮᱨᱧᱚᱜ ᱛᱟᱦᱮᱸᱠᱟᱱᱟ ᱱᱤᱛᱚᱜ ᱵᱟᱹᱭ ᱵᱟᱹᱭᱛᱮ ᱠᱟᱹᱴᱤᱡᱚᱜ ᱠᱟᱱᱟ ᱱᱚᱰᱮᱫᱚ ᱛᱚ ᱢᱤᱫᱥᱚ ᱛᱷᱮᱠᱮ ᱫᱮᱲᱥᱚᱴᱤ ᱜᱟᱱ ᱫᱟᱨᱮ ᱢᱮᱱᱟᱜᱼᱟ ᱱᱤᱭᱟᱹᱠᱚ ᱱᱤᱭᱟᱹ ᱩᱞ ᱡᱚ ᱟᱠᱷᱨᱤᱧ ᱠᱟᱛᱮᱫ ᱯᱚᱯᱷᱤᱴᱫᱚ ᱵᱷᱟᱹᱞᱤᱜᱮ ᱦᱩᱭᱩᱜᱼᱟ ᱛᱚ ᱫᱩᱞᱟᱠᱷ ᱛᱷᱮᱠᱮ ᱛᱤᱱ ᱞᱟᱠᱷ ᱱᱤᱝᱠᱟ ᱯᱚᱯᱷᱤᱴᱫᱚ ᱦᱩᱭᱩᱜᱼᱟ ᱱᱤᱭᱟᱹ ᱠᱷᱚᱨᱚᱪ ᱵᱟᱫ ᱠᱟᱛᱮᱫ ᱟᱫᱚ ᱟᱭᱢᱟ ᱡᱟᱭᱜᱟ ᱨᱮᱱᱟᱝ ᱱᱮᱰᱮ ᱠᱷᱚᱱ ᱩᱞ ᱟᱭᱢᱟ ᱡᱟᱭᱜᱟᱠᱚ ᱤᱫᱤᱭᱟ ᱡᱮᱢᱚᱱ ᱢᱟᱞᱫᱟ ᱦᱟᱱᱛᱮ ᱵᱟᱞᱩᱨᱜᱷᱟᱴ ᱦᱟᱱᱛᱮ ᱥᱤᱞᱤᱜᱩᱲᱤ ᱤᱥᱞᱟᱢ ᱤᱥᱞᱟᱢᱯᱩᱨ ᱟᱵᱟᱨ ᱮᱴᱟᱜ ᱨᱟᱡᱽᱡᱚᱦᱚᱸᱠᱚ ᱤᱫᱤ ᱵᱟᱲᱟᱭᱮᱫ ᱠᱟᱱ ᱜᱮᱭᱟ ᱮᱴᱟᱜ ᱨᱟᱡᱽᱡᱚ ᱫᱚ ᱠᱚᱢᱟᱧᱚᱜ ᱠᱚ ᱤᱫᱤᱭᱮᱫᱟ ᱟᱨ ᱱᱚᱝᱠᱟᱜᱮ ᱟᱞᱮᱫᱚᱞᱮ ᱪᱟᱥ ᱵᱟᱲᱟᱭᱟ ᱡᱩᱜᱽ ᱡᱩᱜᱽ ᱫᱷᱚᱨᱮ